ᱦᱮᱞᱳ ᱚᱠᱟᱨᱮ ᱢᱮᱱᱟᱢ ᱫᱚ ᱦᱮᱱᱟᱱ ᱫᱚᱠᱟᱱᱤᱧ ᱪᱟᱞᱟᱣ ᱞᱮᱱ ᱟᱢᱟᱜ ᱫᱚᱠᱟᱱ ᱛᱮ ᱟᱹᱞᱩ ᱠᱚ ᱠᱤᱨᱤᱧ ᱛᱚ ᱤᱫᱤ ᱤᱫᱤ ᱤᱫᱤ ᱡᱩᱫᱟᱹ ᱢᱟᱱᱮ ᱟᱹᱰᱤ ᱠᱷᱟᱨᱟᱯ ᱪᱟᱣᱞᱮᱢ ᱮᱢ ᱟᱠᱟᱱᱟ ᱦᱩᱛᱩ ᱠᱚ ᱡᱚᱢ ᱟᱠᱟᱫᱟ ᱟᱨ ᱫᱟᱹᱞ ᱦᱚᱸ ᱰᱮᱴ ᱮᱠᱥᱯᱮᱭᱟᱨ ᱜᱮᱭᱟ ᱦᱮᱸ ᱟᱫᱚ ᱱᱚᱣᱟ ᱫᱚ ᱚᱸᱻ ᱱᱚᱝᱠᱟ ᱫᱚ ᱵᱟᱢ ᱵᱷᱟᱜᱮ ᱞᱮᱫᱟ ᱤᱧ ᱢᱮᱛᱟᱫ ᱢᱮ ᱛᱟᱦᱮᱱᱟ ᱢᱚᱡᱽ ᱜᱮ ᱢᱟᱞ ᱮᱢᱟᱹᱧ ᱢᱮ ᱫᱟᱢ ᱦᱚᱸ ᱡᱟᱹᱥᱛᱤᱢ ᱦᱟᱛ ᱠᱷᱟᱡ ᱫᱚ ᱦᱟᱛ ᱢᱮ ᱠᱤᱱᱛᱩ ᱟᱢ ᱮᱢᱚᱱ ᱢᱟᱞᱮᱢ ᱮᱢ ᱟᱠᱟᱱᱟ ᱡᱮ ᱟᱹᱰᱤ ᱠᱷᱟᱨᱟᱯ ᱟᱫᱚ ᱚᱸᱻ ᱟᱪᱷᱟ ᱟᱪᱷᱟ ᱟᱪᱷᱟ ᱟᱨᱦᱚᱸ ᱢᱤᱫᱴᱟᱝ ᱡᱤᱱᱤᱥ ᱤᱱᱟᱹ ᱢᱟᱫᱷᱮᱨ ᱦᱤᱞᱳᱜ ᱮ ᱤᱫᱤ ᱞᱮᱫᱟ ᱟᱞᱮ ᱦᱮᱸ ᱟᱪᱷᱟ ᱪᱷᱟ ᱴᱷᱤᱠ ᱜᱮᱭᱟ ᱴᱷᱤᱠ ᱜᱮᱭᱟ ᱟᱨ ᱚᱱᱮ ᱤᱭᱟᱹ ᱠᱚ ᱢᱟᱞ ᱦᱮᱱᱟᱜ ᱜᱮᱭᱟ ᱥᱮ ᱵᱟᱹᱱᱩᱜᱼᱟ ᱵᱤᱥᱠᱩᱴ ᱚᱸᱻ ᱚᱸᱻ ᱟᱪᱷᱟ ᱚᱱᱟ ᱴᱷᱤᱠ ᱜᱮᱭᱟ ᱪᱟᱞᱟᱜ ᱠᱟᱹᱱᱟᱹᱧ ᱦᱟᱸᱜ ᱟᱨ ᱮᱫ ᱚᱱᱮ ᱟᱢ ᱵᱟᱵᱚᱛ ᱴᱟᱠᱚ ᱠᱷᱚᱡ ᱱᱚᱝᱠᱟ ᱡᱩᱫᱤ ᱠᱷᱟᱨᱟᱯ ᱢᱟᱞᱮᱢ ᱮᱢᱚᱜ ᱠᱷᱟᱡ ᱟᱢ ᱵᱟᱵᱚᱛ ᱛᱮ ᱠᱟᱥᱴᱚᱢᱟᱨ ᱠᱮᱭᱟᱨ ᱨᱮ ᱠᱚᱢᱯᱮᱞᱮᱱᱟ ᱟᱪᱷᱟ ᱚᱸᱻ ᱟᱪᱷᱟ ᱟᱪᱷᱟ ᱧᱮᱞᱚᱜ ᱠᱟᱱᱟ ᱡᱮ ᱢᱟᱞ ᱚᱨᱫᱷᱮᱠ ᱜᱮ ᱠᱷᱟᱨᱟᱯ ᱜᱮᱭᱟ

ᱠᱤᱪᱷᱩ ᱫᱚ ᱢᱟᱱᱮ ᱠᱤᱪᱷᱩ ᱢᱟᱞ ᱫᱚ ᱚᱱᱮ ᱡᱚᱢ ᱦᱩᱭᱮᱱᱟ ᱡᱚᱢ ᱟᱞᱮ ᱞᱮ ᱢᱮᱱᱮᱫᱟ ᱡᱟᱹᱱᱤᱡ ᱢᱟᱞ ᱫᱚ ᱚᱱᱮ ᱴᱷᱤᱠ ᱜᱮᱭᱟ ᱡᱚᱢ ᱵᱟᱲᱟ ᱠᱟᱛᱮ ᱟᱹᱰᱤ ᱠᱷᱟᱨᱟᱯ ᱞᱮ ᱵᱩᱡᱷᱟᱹᱣ ᱠᱮᱫᱠᱷᱟᱡ ᱛᱟᱭᱚᱢ ᱛᱮ ᱢᱟᱞᱮ ᱪᱮᱠ ᱠᱮᱫᱟ ᱵᱟᱠᱮ ᱢᱟᱞ ᱚᱠᱟᱴᱟᱜ ᱥᱟᱨᱮᱡ ᱟᱠᱟᱱ ᱚᱱᱟ ᱢᱟᱞ ᱠᱤᱱᱛᱩ ᱮᱢᱚᱱ ᱧᱮᱞᱚᱜ ᱠᱟᱱᱟ ᱡᱮ ᱟᱹᱰᱤ ᱠᱷᱟᱨᱟᱯ ᱟᱨ ᱚᱱᱟ ᱰᱮᱴ ᱦᱚᱸ ᱮᱠᱥᱯᱮᱭᱟᱨ ᱟᱠᱟᱱᱟ ᱚᱱᱮ ᱫᱟᱹᱞ ᱵᱤᱥᱠᱩᱴ ᱠᱚ ᱟᱪᱷᱟ ᱟᱨ ᱠᱤᱪᱷᱩ ᱢᱟᱞ ᱦᱮᱱᱟᱜᱼᱟ ᱟᱨᱦᱚᱸ ᱞᱟᱜᱟᱜᱼᱟ ᱦᱮᱸ ᱱᱚᱝᱠᱟ ᱢᱟᱞᱮᱢ ᱢᱟᱞᱮᱢ ᱮᱢᱚᱜ ᱠᱷᱟᱨᱟᱯ ᱢᱟᱞ ᱡᱩᱫᱤ ᱱᱚᱝᱠᱟᱢ ᱮᱢᱚᱜ ᱠᱷᱟᱡ ᱟᱨ ᱵᱟᱞᱮ ᱟᱹᱜᱩ ᱵᱟᱲᱟᱭᱟ ᱟᱢᱟᱜ ᱫᱚᱠᱟᱱ ᱠᱷᱚᱱᱟᱜ ᱵᱩᱡᱷᱟᱹᱣ ᱧᱟᱢᱮᱫ ᱜᱮᱭᱟᱢ ᱛᱚ ᱛᱟᱦᱚᱞᱮ ᱠᱤᱪᱷᱩ ᱴᱟᱠᱟ ᱯᱷᱮᱨᱚᱛ ᱮᱢᱚᱜ ᱦᱩᱭᱩᱜ ᱛᱟᱢᱟ ᱠᱟᱨᱚᱱ ᱟᱞᱮ ᱡᱚᱢ ᱠᱟᱛᱮ ᱟᱭᱢᱟ ᱚᱥᱩᱵᱤᱫᱟ ᱦᱩᱭᱟᱠᱟᱱᱟ ᱦᱮᱸ ᱞᱟᱡ ᱠᱚ ᱠᱷᱟᱨᱟᱯ ᱟᱠᱟᱱ ᱛᱟᱞᱮᱭᱟ ᱟᱪᱷᱟ ᱴᱷᱤᱠ ᱜᱮᱭᱟ ᱛᱟᱦᱚᱞᱮ ᱪᱟᱞᱟᱜ ᱠᱟᱱᱟᱹᱧ ᱫᱚᱥ ᱢᱤᱱᱤᱴ ᱯᱚᱨ ᱠᱷᱟᱡ ᱜᱮ ᱛᱤᱭᱟᱹᱜ ᱮᱫᱟ ᱦᱟᱜ ᱟᱢᱟᱜ ᱫᱚᱠᱟᱱ ᱛᱮ ᱟᱪᱷᱟ ᱢᱟ ᱛᱚᱵᱮᱧ ᱫᱚᱦᱚᱭᱮᱫᱟ